ᱮ ᱵᱟᱹᱵᱩ ᱦᱚᱞᱟ ᱨᱮ ᱩᱛᱩ ᱟᱨ ᱫᱟᱠᱟ ᱡᱚᱢᱟᱜ ᱤᱧ ᱚᱰᱟᱨᱟᱜ ᱢᱮ ᱛᱟᱦᱮᱸᱜ ᱫᱚ ᱟᱞᱮᱭᱟᱜ ᱢᱳᱲ ᱨᱮ ᱦᱤᱱᱟᱹᱧᱟᱹ ᱯᱷᱳᱱᱟᱹᱧ ᱢᱮ ᱟᱨ ᱡᱩᱫᱤ ᱵᱟᱢ ᱦᱤᱡᱩᱜᱼᱟ ᱠᱷᱟᱹᱞᱩᱰᱤ ᱵᱤᱨᱤᱡᱽ ᱟᱹᱜᱩ ᱦᱚᱴᱚ ᱠᱟᱜ ᱢᱮ ᱚᱸᱰᱮᱧ ᱛᱟᱦᱮᱸ ᱛᱟᱲᱚᱜᱼᱟ